ᱤᱧ ᱫᱟᱠᱟ ᱡᱚᱢ ᱥᱳᱢᱚᱭ ᱛᱳ ᱤᱧᱟᱹ ᱫᱟᱠᱟ ᱛᱷᱟᱹᱨᱤ ᱨᱮ ᱢᱟᱱᱮ ᱞᱮᱵᱩ ᱥᱮ ᱪᱟᱹᱴᱱᱤ ᱵᱟᱝ ᱛᱟᱦᱮᱱ ᱠᱷᱟᱱ ᱫᱚ ᱡᱚᱢ ᱜᱮ ᱵᱟᱹᱧ ᱡᱚᱢ ᱫᱟᱲᱮᱭᱟᱜᱼᱟ ᱟᱨ ᱢᱤᱫᱴᱮᱡ ᱨᱮᱥᱴᱩᱨᱮᱱᱴ ᱤᱧ ᱪᱟᱞᱟᱣ ᱞᱮᱱᱟ ᱚᱰᱮ ᱡᱚᱢ ᱥᱳᱢᱚᱭ ᱩᱱᱠᱩ ᱢᱟᱱᱮ ᱞᱮᱵᱩ ᱠᱚ ᱡᱚᱢ ᱮᱫᱟ ᱥᱮ ᱪᱟᱹᱴᱱᱤ ᱠᱚ ᱡᱚᱢ ᱮᱫᱟ ᱛᱚᱠᱷᱚᱱ ᱤᱧ ᱦᱚᱸ ᱡᱚᱢ ᱥᱟᱱᱟ ᱤᱫᱤᱧᱟ ᱠᱟᱱᱟ ᱛᱚᱠᱷᱚᱱ ᱦᱚᱨ ᱦᱚᱨᱛᱮᱧ ᱪᱤᱱᱛᱟ ᱦᱤᱡᱩᱜ ᱠᱟᱱᱟ ᱤᱧᱟᱹᱜ ᱫᱟᱠᱟ ᱛᱷᱟᱹᱦᱨᱤ ᱨᱮ ᱡᱩᱫᱤ ᱞᱮᱵᱩ ᱛᱮᱱᱟᱜ ᱤᱧ ᱧᱟᱢ ᱞᱮᱠᱷᱟᱱ ᱫᱚ ᱢᱚᱸᱡ ᱜᱮ ᱞᱮᱵᱩ ᱥᱟᱶ ᱫᱟᱠᱟᱹᱧ ᱡᱚᱢ ᱠᱮᱭᱟ